ᱤᱧ ᱫᱚᱠᱟᱱ ᱪᱟᱞᱟᱣ ᱠᱟᱛᱮ ᱵᱮᱰᱥᱤᱴ ᱤᱧ ᱠᱤᱨᱤᱧ ᱟᱹᱜᱩ ᱠᱮᱜᱼᱟ ᱚᱱᱟ ᱵᱮᱰᱥᱤᱴ ᱨᱮ ᱵᱟᱦᱟ ᱠᱚ ᱵᱮᱱᱟᱣ ᱢᱮᱱᱟᱜᱼᱟ ᱚᱱᱟ ᱵᱟᱦᱟ ᱠᱚ ᱵᱮᱰᱥᱤᱴ ᱢᱤᱫ ᱫᱷᱟᱣ ᱥᱟᱯᱷᱟ ᱠᱷᱟᱡ ᱜᱮ ᱡᱮᱛᱮ ᱵᱟᱦᱟ ᱨᱮᱭᱟᱜ ᱨᱚᱝ ᱠᱚ ᱪᱷᱩᱴᱟᱹᱣ ᱪᱟᱵᱟᱭᱮᱱᱟ ᱟᱨ ᱵᱮᱰᱥᱤᱴ ᱨᱮᱭᱟᱜ ᱨᱩᱭ ᱠᱚᱦᱚᱸ ᱫᱷᱩᱨᱩ ᱫᱷᱩᱥᱩᱭᱮᱱᱟ ᱚᱱᱟᱛᱮ ᱱᱚᱣᱟ ᱵᱮᱰᱥᱤᱴ ᱫᱚ ᱵᱟᱹᱲᱤᱡ ᱤᱧ ᱟᱹᱭᱠᱟᱹᱣᱮᱜᱼᱟ